ᱱᱚᱣᱟ ᱪᱮᱫ ᱞᱮᱠᱟᱛᱮ ᱵᱮᱝᱠᱤᱝ ᱥᱚᱞᱦᱮ ᱟᱠᱟᱫᱟ ᱱᱚᱣᱟ ᱫᱚ ᱡᱟᱦᱟᱸ ᱦᱮᱡ ᱮᱱᱟ ᱚᱱᱟᱜᱮᱧ ᱠᱚᱥᱪᱟᱱᱤᱧ ᱯᱟᱲᱦᱟᱣ ᱠᱟᱜᱼᱟ ᱤᱱᱟᱹ ᱯᱚᱨᱮ ᱡᱟᱦᱟᱸ ᱤᱧ ᱵᱩᱡᱷᱟᱹᱣ ᱠᱮᱜᱼᱟ ᱡᱟᱦᱟᱸ ᱤᱧᱟᱹᱜ ᱫᱟᱲᱮᱭᱟᱜ ᱞᱮᱠᱟᱱᱟᱜ ᱛᱮᱞᱟᱧ ᱮᱢ ᱠᱮᱜᱼᱟ ᱚᱱᱠᱟ ᱞᱮᱠᱟᱛᱮᱧ ᱥᱚᱞ ᱥᱚᱞᱦᱮ ᱠᱮᱫᱼᱟ ᱚᱲᱟᱜ ᱡᱟᱸᱜᱮ ᱫᱟᱨᱟᱢ ᱨᱮᱭᱟᱜ ᱪᱮᱫ ᱦᱚᱸ ᱤᱲᱤᱡ ᱠᱚᱫᱚ ᱵᱟᱹᱱᱩᱜ ᱟᱱᱟ ᱤᱧ ᱛᱮᱫ ᱛᱮᱜᱮ ᱱᱚᱣᱟ ᱠᱚᱫᱚ ᱡᱚᱛᱚᱧ ᱥᱚᱞᱦᱮ ᱟᱠᱟᱫᱟ ᱟᱨᱤᱧ ᱜᱟᱱ ᱟᱠᱟᱫᱟ ᱟᱨ ᱥᱟᱱᱟᱢ ᱞᱮᱠᱟ ᱱᱟᱜᱤᱧ ᱜᱟᱱ ᱚᱪᱚ ᱟᱠᱟᱫᱟ